ᱤᱧ ᱫᱚ ᱡᱟᱦᱮᱨ ᱵᱚᱸᱜᱟ ᱥᱟᱱᱛᱟᱲ ᱠᱚ ᱯᱩᱛᱷᱤ ᱵᱚᱭᱤᱧ ᱠᱩᱥᱤᱭᱟᱜᱼᱟ ᱪᱮᱫᱟᱜ ᱥᱮ ᱚᱱᱟ ᱯᱩᱛᱷᱤᱨᱮ ᱟᱵᱚ ᱢᱟᱹᱱᱢᱤ ᱪᱮᱫ ᱞᱮᱠᱟ ᱠᱟᱛᱮᱜ ᱵᱚᱱ ᱡᱟᱱᱟᱢ ᱠᱟᱱᱟ ᱚᱱᱟ ᱥᱟᱱᱟᱢ ᱞᱮᱠᱟᱱᱟᱜ ᱚᱱᱟ ᱯᱩᱛᱷᱤ ᱨᱮ ᱢᱮᱱᱟᱜ ᱠᱟᱫᱟ ᱡᱮᱞᱮᱠᱟ ᱥᱚᱨᱚᱜᱽᱯᱩᱨᱤ ᱨᱮ ᱫᱮᱵ ᱫᱮᱵᱟᱞᱳᱠ ᱴᱷᱟᱹᱠᱩᱨ ᱠᱚᱠᱚ ᱛᱟᱦᱮᱸ ᱠᱟᱱᱟ ᱟᱫᱚ ᱩᱱᱠᱩ ᱫᱮᱵᱟᱼᱥᱮᱵᱟ ᱠᱚ ᱧᱟᱢ ᱞᱟᱹᱜᱤᱫ ᱛᱮ ᱢᱟᱹᱱᱢᱤ ᱵᱮᱱᱟᱣ ᱠᱚ ᱠᱩᱨᱩᱢᱩᱴᱩ ᱠᱮᱫᱟ ᱟᱨ ᱱᱚᱣᱟ ᱨᱮᱭᱟᱜ ᱟᱸᱜᱤᱵᱷᱟᱨ ᱫᱚ ᱞᱤᱴᱟᱹ ᱜᱳᱰᱮᱛ ᱠᱚ ᱮᱢᱟᱫᱮᱭᱟ ᱟᱨ ᱟᱨ ᱴᱷᱟᱹᱠᱩᱨ ᱫᱚ ᱟᱭᱟᱜ ᱢᱟᱹᱭᱞᱟᱹ ᱠᱷᱚᱱ ᱵᱟᱨᱭᱟ ᱦᱟᱸᱥᱼᱦᱟᱸᱥᱞᱤ ᱵᱮᱱᱟᱣ ᱞᱮᱫ ᱠᱤᱱᱟ ᱟᱨ ᱩᱱᱠᱤᱱ ᱦᱟᱸᱥᱼᱦᱟᱸᱥᱞᱤ ᱡᱤᱣᱤ ᱮᱢᱟᱫ ᱠᱤᱱᱟᱹ ᱟᱨ ᱩᱱᱠᱤᱱ ᱦᱟᱸᱥᱼᱦᱟᱸᱥᱞᱤ ᱫᱚ ᱚᱜᱚᱢ ᱫᱚᱨᱭᱟ ᱨᱮᱠᱤᱱ ᱩᱰᱟᱹᱣ ᱯᱟᱭᱨᱟ ᱵᱟᱲᱟᱭᱱᱟ ᱟᱨ ᱠᱤᱱ ᱟᱨ ᱩᱱᱤ ᱦᱟᱸᱥᱞᱤ ᱪᱮᱬᱮ ᱫᱚ ᱦᱟᱢᱟᱞ ᱦᱚᱲᱢᱚᱭᱮᱱᱟᱭ ᱟᱨ ᱚᱱᱟ ᱥᱤᱨᱚᱢ ᱫᱷᱩᱸᱛ ᱨᱮ ᱚᱱᱟ ᱵᱟᱨᱭᱟᱭ ᱵᱤᱞᱤ ᱠᱮᱫᱟ ᱚᱱᱟ ᱵᱤᱞᱤ ᱠᱷᱚᱱ ᱵᱟᱨᱭᱟ ᱜᱤᱫᱽᱨᱟᱹ ᱠᱤᱱ ᱡᱟᱱᱟᱢ ᱮᱱᱟ ᱢᱤᱫ ᱫᱚ ᱦᱩᱭᱩᱜ ᱠᱟᱱᱟ ᱯᱤᱞᱪᱩ ᱦᱟᱲᱟᱢ ᱟᱨ ᱯᱤᱞᱪᱩ ᱵᱩᱲᱦᱤ ᱟᱫᱚ ᱩᱱᱤ ᱦᱟᱸᱥᱼᱦᱟᱸᱥᱞᱤ ᱠᱚᱱ ᱢᱮᱱ ᱠᱮᱫᱟ ᱱᱩᱠᱤᱱ ᱢᱟᱹᱱᱢᱤ ᱫᱚ ᱚᱠᱟ ᱨᱮᱞᱮ ᱫᱚᱦᱚ ᱠᱚᱣᱟ ᱠᱷᱟᱱ ᱞᱤᱴᱟᱹ ᱜᱚᱰᱮᱛ ᱩᱭᱦᱟᱹᱨ ᱠᱮᱫᱟ ᱡᱮ ᱱᱩᱠᱤᱱ ᱛᱟᱦᱮᱸ ᱞᱟᱹᱜᱤᱫ ᱛᱮ ᱫᱷᱟᱹᱨᱛᱤᱯᱩᱨᱤ ᱵᱮᱱᱟᱣ ᱦᱩᱭᱩᱜᱼᱟ ᱚᱱᱟ ᱞᱟᱹᱜᱤᱫ ᱛᱮ ᱩᱱᱤ ᱫᱷᱟᱹᱨᱛᱤᱯᱩᱨᱤ ᱨᱮ ᱦᱮᱡᱱᱟ ᱠᱷᱟᱱ ᱫᱚ ᱫᱷᱟᱹᱨᱛᱤᱯᱩᱨᱤ ᱨᱮᱢᱟ ᱫᱟᱜ ᱜᱮ ᱵᱟᱹᱱᱩᱜ ᱚᱱᱟ ᱞᱟᱹᱜᱤᱫ ᱛᱮ ᱞᱤᱴᱟᱹ ᱜᱳᱰᱮᱛ ᱫᱚ ᱠᱩᱸᱧ ᱞᱟᱭ ᱢᱮᱱ ᱠᱮᱫᱟ ᱟᱨ ᱚᱱᱟ ᱠᱩᱸᱧ ᱞᱟᱜ ᱠᱮᱜ ᱠᱷᱟᱱ ᱢᱤᱫᱴᱟᱱ ᱫᱷᱤᱨᱤᱭ ᱧᱟᱢ ᱠᱮᱫᱟ ᱚᱱᱟ ᱫᱷᱤᱨᱤ ᱫᱚ ᱵᱟᱝ ᱪᱷᱟᱰᱟᱜ ᱠᱟᱱᱟ ᱠᱷᱟᱱ ᱞᱤᱴᱟᱹ ᱜᱚᱰᱮᱛ ᱫᱚ ᱴᱷᱟᱹᱠᱩᱨᱟᱜ ᱵᱟᱹᱨᱪᱷᱤ ᱦᱟᱯᱟᱭ ᱟᱹᱜᱩ ᱠᱮᱫᱟ ᱟᱨ ᱜᱚᱡᱚᱢᱚᱛᱤ ᱦᱟᱹᱛᱤ ᱞᱮᱵᱮᱫ ᱦᱚᱪᱚ ᱠᱮᱫᱮ ᱠᱷᱟᱱ ᱚᱱᱟ ᱫᱟᱜ ᱢᱟ ᱴᱩᱱᱴᱤ ᱨᱟᱠᱟᱵ ᱮᱱ ᱴᱩᱱᱴᱤ ᱨᱟᱠᱟᱵ ᱮᱱ ᱠᱷᱟᱱ ᱢᱟ ᱜᱳᱴᱟ ᱫᱷᱟᱹᱨᱛᱤᱯᱩᱨᱤ ᱡᱟᱞᱟᱯᱩᱨᱤ ᱨᱮ ᱟᱹᱨᱩᱭᱮᱱᱟ ᱠᱷᱟᱱ ᱚᱱᱟ ᱫᱷᱟᱹᱨᱛᱤᱯᱩᱨᱤ ᱨᱮ ᱤᱭᱟᱹ ᱚᱛ ᱦᱟᱥᱟ ᱪᱮᱫ ᱞᱮᱠᱟ ᱵᱮᱱᱟᱜᱼᱟ ᱚᱱᱟ ᱞᱟᱹᱜᱤᱫ ᱮᱢ ᱞᱤᱴᱟᱹ ᱜᱳᱰᱮᱛ ᱫᱚ ᱥᱟᱱᱟᱢ ᱞᱮᱠᱟᱱᱟᱜ ᱡᱤᱵᱽᱼᱡᱤᱭᱟᱹᱞᱤ ᱦᱚᱦᱚ ᱠᱮᱜ ᱠᱚᱣᱟ ᱤᱪᱟᱹᱜ ᱠᱟᱴᱠᱚᱢ ᱛᱟᱭᱟᱱ ᱢᱟᱜᱟᱲ ᱞᱮᱸᱰᱮᱛ ᱨᱟᱡᱽ ᱦᱚᱨᱚ ᱨᱟᱡᱽ ᱥᱟᱱᱟᱢ ᱞᱮᱠᱟᱱ ᱠᱚ ᱟᱨ ᱢᱮᱛᱟᱜ ᱠᱚᱣᱟ ᱡᱮ ᱱᱚᱣᱟ ᱦᱟᱥᱟ ᱯᱟᱛᱟᱞᱯᱩᱨᱤ ᱠᱷᱚᱱ ᱱᱤᱭᱟᱹ ᱢᱚᱸᱧᱪᱚᱯᱩᱨᱤ ᱛᱮ ᱨᱟᱠᱟᱵᱽ ᱟᱹᱜᱩᱭ ᱯᱮ ᱛᱳ ᱥᱟᱱᱟᱢ ᱡᱤᱭᱟᱹᱞᱤ ᱜᱮ ᱦᱟᱥᱟᱠᱚ ᱨᱟᱠᱟᱵᱽ ᱨᱮᱭᱟᱜ ᱠᱚ ᱪᱮᱥᱴᱟ ᱠᱮᱜᱼᱟ ᱢᱮᱱᱠᱷᱟᱱ ᱵᱟᱝᱠᱚ ᱫᱟᱲᱮᱭᱟᱜᱼᱟ ᱠᱷᱟᱱ ᱞᱤᱴᱟᱹ ᱜᱳᱰᱮᱛ ᱫᱚ ᱞᱮᱸᱰᱮᱛ ᱨᱟᱡᱮ ᱢᱮᱛᱟ ᱫᱮᱭᱟ ᱟᱢ ᱯᱟᱛᱟᱞᱯᱩᱨᱤ ᱠᱷᱚᱱ ᱦᱟᱥᱟ ᱟᱹᱜᱩᱭᱢᱮ ᱟᱨ ᱱᱤᱭᱟᱹ ᱡᱚᱢ ᱠᱟᱛᱮᱜ ᱪᱮᱛᱟᱱ ᱢᱚᱧᱪᱚᱯᱩᱨᱤᱛᱮ ᱟᱹᱜᱩᱭ ᱢᱮ ᱠᱷᱟᱱ ᱟᱨ ᱦᱚᱨᱚ ᱨᱟᱡᱽ ᱠᱚ ᱢᱮᱛᱟ ᱫᱮᱭᱟ ᱡᱮ ᱟᱢ ᱱᱚᱣᱟ ᱦᱚᱨᱚ ᱨᱟᱡᱟ ᱫᱮᱭᱟᱨᱮ ᱟᱢ ᱱᱚᱣᱟ ᱦᱟᱥᱟ ᱫᱚᱢ ᱫᱚᱦᱚᱭᱟ ᱟᱨ ᱞᱮᱸᱰᱮᱛ ᱨᱟᱡᱽ ᱫᱚ ᱯᱟᱛᱟᱞᱯᱩᱨᱤ ᱨᱮ ᱪᱟᱞᱟᱣ ᱮᱱᱟ ᱟᱨ ᱚᱱᱟ ᱦᱟᱥᱟ ᱡᱚᱢ ᱠᱟᱛᱮ ᱢᱚᱧᱪᱚᱯᱩᱨᱤ ᱨᱮ ᱦᱚᱨᱚ ᱟᱜ ᱫᱮᱭᱟᱨᱮ ᱚᱱᱟ ᱦᱟᱥᱟᱭ ᱜᱤᱰᱤ ᱡᱟᱣᱨᱟ ᱠᱮᱫᱟ ᱚᱱᱠᱟ ᱠᱟᱛᱮᱜ ᱟᱫᱚ ᱦᱟᱥᱟ ᱡᱚᱢ ᱡᱚᱢ ᱛᱮ ᱞᱮᱸᱰᱮᱛ ᱨᱟᱡᱽ ᱫᱚ ᱦᱚᱨᱚᱣᱟᱜ ᱫᱮᱭᱟᱭ ᱯᱮᱨᱮᱡ ᱠᱮᱫᱟ ᱠᱷᱟᱱ ᱱᱚᱝᱠᱟ ᱠᱟᱛᱮ ᱚᱛ ᱵᱮᱱᱟᱣ ᱮᱱᱟ ᱢᱮᱱᱠᱷᱟᱱ ᱦᱟᱥᱟ ᱢᱟ ᱞᱚᱦᱚᱫ ᱛᱮ ᱞᱮᱜ ᱠᱟᱱ ᱚᱱᱟ ᱥᱟᱵ ᱫᱚᱦᱚᱭ ᱞᱟᱹᱜᱤᱫ ᱞᱤᱴᱟᱹ ᱜᱳᱰᱮᱛ ᱫᱚ